ᱦᱮᱞᱳ ᱯᱟᱥᱯᱳᱨᱴ ᱥᱮᱵᱟ ᱠᱮᱱᱫᱨᱚ ᱨᱟᱸᱪᱤ ᱦᱮᱸ ᱟᱹᱞᱤᱧ ᱫᱚ ᱵᱳᱟᱨᱳ ᱠᱷᱚᱱ ᱞᱤᱧ ᱨᱚᱲᱮᱜᱼᱟ ᱦᱮᱸ ᱟᱹᱞᱤᱧ ᱫᱚ ᱯᱟᱥᱯᱳᱨᱴ ᱨᱮ ᱩᱱᱤᱥᱥᱚ ᱱᱤᱱᱟᱱᱚᱵᱽᱵᱳᱭ ᱨᱮᱜᱮ ᱞᱤᱧ ᱵᱮᱱᱟᱣᱞᱮᱜᱼᱟ ᱫᱩ ᱦᱟᱡᱟᱨ ᱪᱚᱵᱽᱵᱤᱥ ᱛᱚᱠ ᱜᱮ ᱰᱮᱴ ᱛᱟᱦᱮᱸ ᱞᱮᱱᱟ ᱛᱚ ᱦᱮᱸ ᱟᱞᱤᱧᱟᱜ ᱮᱠᱥᱯᱟᱭᱟᱨ ᱠᱟᱱᱟ ᱪᱟᱵᱟᱣ ᱟᱠᱟᱱ ᱛᱟᱞᱤᱧᱟ ᱛᱚ ᱟᱹᱞᱤᱧ ᱵᱤᱫᱮᱥ ᱯᱟᱲᱦᱟᱜ ᱞᱤᱧ ᱪᱟᱞᱟᱜ ᱞᱟᱹᱜᱤᱫ ᱛᱤᱱ ᱥᱟᱞ ᱞᱟᱹᱜᱤᱫ ᱛᱮ ᱛᱚ ᱚᱱᱟ ᱜᱮ ᱱᱟᱭᱟ ᱨᱤᱱᱤᱭᱩᱣᱟᱞ ᱠᱟᱛᱟᱞᱤᱧ ᱠᱮᱭᱟ ᱵᱮᱱ

ᱦᱮᱸ ᱟᱹᱞᱤᱧ ᱵᱚᱭᱦᱟ ᱠᱚ ᱚᱸᱰᱮ ᱜᱮᱠᱚ ᱯᱟᱲᱦᱟᱜ ᱠᱟᱱᱟ ᱚᱱᱟ ᱫᱤᱥᱚᱢ ᱨᱮᱜᱮ ᱛᱚ ᱟᱹᱞᱤᱧ ᱦᱚᱸ ᱞᱤᱧ ᱪᱟᱞᱟᱜᱼᱟ ᱦᱮᱸ ᱛᱚ ᱛᱤᱥ ᱠᱚᱛᱮ ᱵᱟᱱᱟᱜ ᱛᱟᱹᱞᱤᱧᱟ ᱟᱹᱞᱤᱧ ᱫᱚ ᱡᱟᱱᱩᱣᱟᱨᱤ ᱞᱟᱥᱴ ᱡᱟᱱᱩᱣᱟᱨᱤ ᱠᱚᱛᱮ ᱞᱤᱧ ᱪᱟᱞᱟᱜ ᱞᱟᱹᱜᱤᱫ ᱦᱮᱸ ᱦᱮᱸ ᱛᱤᱱ ᱥᱟᱞ ᱨᱮᱱᱟᱜ ᱯᱟᱥᱯᱳᱨᱴ ᱵᱮᱱᱟᱣ ᱨᱮᱱᱟᱜ ᱦᱮᱱᱟᱜ ᱛᱟᱹᱞᱤᱧᱟ

ᱦᱳᱭ ᱦᱳᱭ ᱦᱳᱭ ᱦᱮᱸ ᱚᱱᱟ ᱠᱚ ᱥᱟᱱᱟᱢ ᱰᱚᱠᱩᱢᱮᱱᱴᱥ ᱟᱫᱷᱟᱨ ᱠᱟᱨᱰ ᱯᱟᱥᱵᱩᱠ ᱡᱷᱚᱛᱚ ᱡᱮᱨᱠᱥ ᱦᱮᱱᱟᱜ ᱛᱟᱹᱞᱤᱧ ᱜᱮᱭᱟ

ᱟᱨ ᱯᱷᱳᱴᱳ ᱛᱤᱱᱟᱹᱜ ᱠᱚᱯᱤ ᱴᱷᱤᱠ ᱡᱷᱚᱛᱚ ᱞᱤᱧ ᱨᱮᱰᱤ ᱠᱟᱜᱼᱟ ᱦᱳᱭᱛᱚ ᱟᱨ ᱛᱤᱱᱟᱹᱜ ᱥᱚᱢᱚᱭ ᱞᱟᱜᱟᱜᱼᱟ ᱯᱟᱥᱯᱳᱨᱴ ᱵᱮᱱᱟᱜ ᱛᱮ ᱴᱷᱤᱠ ᱛᱷᱚᱲᱟ ᱞᱚᱜᱚᱱ ᱞᱚᱜᱚᱱ ᱵᱮᱱ ᱢᱟᱱᱟᱣ ᱠᱟᱛᱟ ᱞᱤᱧᱟᱹ ᱛᱟᱠᱤ ᱟᱹᱞᱤᱧ ᱡᱟᱱᱩᱣᱟᱨᱤ ᱞᱟᱥᱴ ᱡᱟᱱᱩᱣᱟᱨᱤ ᱛᱤᱞᱤᱧ ᱪᱟᱞᱟᱜᱼᱟ